ᱳᱣᱟᱱᱯᱞᱟᱥ ᱡᱟᱦᱟᱸ ᱢᱳᱵᱟᱭᱤᱞᱤᱧ ᱦᱟᱛᱟᱣ ᱞᱮᱫᱟ ᱚᱱᱟ ᱢᱳᱵᱟᱭᱤᱞ ᱨᱮᱭᱟᱜ ᱮᱞ ᱫᱚ ᱦᱩᱭᱩᱜ ᱠᱟᱱᱟ ᱥᱮ ᱢᱳᱰᱟᱭᱤᱞ ᱱᱟᱢᱵᱟᱨ ᱦᱩᱭᱩᱜ ᱠᱟᱱᱟ ᱛᱩᱨᱩᱭ ᱯᱮ ᱮᱭᱟᱭ ᱢᱤᱫ ᱤᱨᱟᱹᱞ ᱦᱮᱸ ᱱᱤᱭᱟᱹ ᱢᱳᱵᱟᱭᱤᱞ ᱵᱷᱟᱜᱤ ᱜᱮ ᱞᱚᱧᱪ ᱞᱮᱱᱟ ᱛᱚᱵᱮ ᱱᱚᱣᱟ ᱢᱳᱵᱟᱭᱤᱞ ᱵᱮᱴᱨᱤ ᱥᱟᱨᱵᱷᱤᱥ ᱡᱟᱹᱥᱛᱤ ᱵᱟᱝ ᱛᱟᱦᱮᱸᱱ ᱠᱟᱱᱟ ᱢᱚᱬᱮ ᱫᱤᱱ ᱥᱮ ᱛᱩᱨᱩᱭ ᱫᱤᱱ ᱮᱢᱱᱤ ᱨᱮ ᱛᱟᱦᱮᱸᱱ ᱠᱟᱱᱟ ᱟᱨ ᱡᱩᱫᱤᱧ ᱨᱚᱲ ᱞᱮᱠᱷᱟᱱ ᱢᱤᱫ ᱫᱤᱱ ᱥᱮ ᱢᱤᱫ ᱜᱮᱞ ᱴᱟᱲᱟᱝ ᱦᱚᱸ ᱵᱟᱭ ᱮᱢᱮᱫᱟ ᱱᱚᱣᱟ ᱚᱠᱛᱚ ᱟᱹᱰᱤ ᱠᱚᱢᱮᱭ ᱮᱢᱮᱫᱟ ᱱᱚᱣᱟ ᱪᱟᱨᱡ ᱚᱱᱟ ᱠᱷᱟᱹᱛᱤᱨ ᱛᱮ ᱱᱤᱭᱟᱹ ᱵᱮᱴᱨᱤ ᱴᱷᱤᱠᱼᱴᱷᱟᱠ ᱵᱟᱹᱱᱩᱜ ᱛᱮ ᱦᱳᱭᱛᱚ ᱱᱤᱭᱟᱹ ᱯᱨᱳᱵᱞᱮᱢ ᱦᱩᱭᱩᱜ ᱠᱟᱱ ᱛᱤᱧᱟᱹ ᱥᱮ ᱮᱴᱠᱮᱴᱚᱲᱮ ᱤᱧᱟᱹᱜ ᱚᱱᱟ ᱠᱷᱟᱹᱛᱤᱨ ᱛᱮ ᱱᱤᱭᱟᱹ ᱢᱳᱵᱟᱭᱤᱞ ᱫᱚ ᱤᱧ ᱫᱚ ᱵᱟᱹᱧ ᱠᱩᱥᱤᱭᱟᱜ ᱠᱟᱱᱟ ᱮᱱᱠᱷᱟᱱ ᱧᱮᱞ ᱛᱮᱢᱟ ᱢᱚᱸᱡ ᱜᱤᱧ ᱧᱮᱞ ᱞᱮᱫᱟ ᱟᱹᱰᱤ ᱢᱚᱸᱡ ᱧᱮᱞᱚᱜ ᱠᱟᱱ ᱛᱟᱦᱮᱸᱱᱟ ᱨᱚᱝ ᱦᱚᱸ ᱟᱹᱰᱤ ᱢᱚᱸᱡ ᱜᱮᱭᱟ ᱟᱨ ᱡᱚᱛᱚ ᱠᱤᱪᱷᱩ ᱜᱮ ᱟᱹᱰᱤ ᱴᱷᱤᱠ ᱜᱮᱭᱟ ᱥᱟᱣᱩᱱᱰ ᱠᱚᱦᱚᱸ ᱟᱹᱰᱤ ᱱᱟᱯᱟᱭ ᱜᱮ ᱢᱮᱱᱟᱜᱼᱟ ᱛᱚᱵᱮ ᱥᱚᱢᱚᱥᱥᱟ ᱦᱩᱭᱩᱜ ᱠᱟᱱᱟ ᱵᱮᱴᱨᱤ ᱨᱮᱭᱟᱝ ᱚᱱᱟ ᱪᱟᱨᱡ ᱥᱟᱨᱵᱷᱤᱥ ᱠᱷᱟᱹᱛᱤᱨ ᱛᱮᱜᱮ ᱤᱧᱟᱹᱜ ᱟᱹᱰᱤ ᱥᱚᱢᱚᱥᱥᱟ ᱦᱩᱭᱟᱠᱟᱱᱟ